ᱦᱮᱸ ᱥᱟᱠᱲᱟ ᱨᱮ

ᱟᱪᱪᱷᱟ ᱚᱱᱟ ᱵᱟᱹᱭᱦᱟᱹᱲ ᱨᱮᱫᱚ ᱱᱟᱦᱟᱜ ᱵᱤᱥᱟᱹ ᱫᱚᱞᱟᱝ ᱛᱚᱞᱟᱭᱟ ᱦᱳᱭ ᱚᱱᱟ ᱱᱟᱦᱟᱜ ᱵᱷᱟᱹᱨᱤᱭᱟᱜ ᱟᱨ ᱨᱟᱣᱟᱞᱟᱜ ᱱᱟᱦᱟᱜ ᱚᱱᱟ ᱦᱚᱸ ᱵᱤᱥᱟᱹ ᱜᱟᱱ ᱜᱮᱞᱟᱝ ᱤᱭᱟᱹᱭᱟ ᱦᱟᱜ ᱢᱟᱱᱮ ᱞᱟᱝ ᱛᱳᱲᱟ ᱤᱭᱟᱹ ᱠᱟᱜᱼᱟ ᱦᱩᱭ ᱜᱚᱫᱚᱜᱼᱟ ᱵᱟᱭ ᱦᱩᱭ ᱜᱚᱫᱚᱜ ᱛᱟᱞᱟᱝᱼᱟ ᱟᱪᱪᱷᱟ ᱟᱨ ᱵᱟᱭ ᱦᱩᱭ ᱞᱮᱱᱠᱷᱟᱱ ᱚᱠᱟ ᱨᱮ ᱞᱟᱝ ᱛᱳᱲᱟ ᱞᱟᱝ ᱧᱟᱢᱟ ᱦᱟᱜ ᱦᱳᱭ ᱦᱳᱭ ᱛᱳᱲᱟ ᱟᱨ ᱦᱳᱭ ᱚᱸᱰᱮᱱᱟᱜ ᱛᱚᱣᱟ ᱵᱟᱹᱭᱦᱟᱹᱲ ᱨᱮᱞᱟᱝ ᱛᱚᱞᱟ ᱧᱚᱜᱟ ᱟᱨ ᱜᱷᱩᱴᱩ ᱨᱮᱱᱟᱜ ᱞᱟᱝ ᱛᱳᱲᱟ ᱧᱚᱜᱟ

ᱟᱫᱚ ᱱᱤᱛᱚᱜᱢᱟ ᱰᱟᱹᱝᱨᱤ ᱠᱚ ᱦᱚᱸ ᱵᱟᱠᱚ ᱤᱭᱟᱹᱜ ᱠᱟᱱᱟ ᱦᱮᱸ ᱥᱮ ᱟᱨ ᱦᱟᱱᱟ ᱤᱭᱟᱹ ᱜᱟᱹᱰᱤ ᱜᱮᱞᱟᱝ ᱞᱟᱜᱟᱣ ᱧᱚᱜᱼᱟ ᱨᱟᱜ ᱟᱫᱚᱢ ᱦᱮᱸ ᱦᱮᱸ ᱦᱮᱸ ᱢᱮᱱᱟᱜ ᱛᱟᱞᱟᱝ ᱟ ᱢᱮᱱᱟᱜᱼᱟ ᱦᱟᱹᱱᱤ ᱦᱟᱹᱱᱤ ᱞᱟᱜᱟᱣ ᱵᱟᱲᱟᱭᱮᱫ ᱛᱟᱦᱮᱱ ᱫᱚᱭ ᱦᱳᱭ ᱟᱨ ᱥᱟᱨᱚ ᱫᱚ ᱢᱤᱫᱴᱟᱝ ᱞᱟᱝ ᱟᱹᱜᱩᱭᱟ ᱦᱟᱜ ᱰᱤᱭᱮᱯᱤ ᱟᱨ ᱠᱟᱹᱴᱤᱡ ᱤᱭᱩᱨᱤᱭᱟᱹ ᱞᱟᱝ ᱟᱹᱜᱩ ᱧᱚᱜᱟ ᱟᱨ ᱢᱩᱞᱭᱟᱹ ᱱᱟᱦᱟᱜ ᱤᱱᱠᱟᱹ ᱡᱩᱫᱤ ᱠᱚ ᱧᱟᱢᱚᱜ ᱠᱷᱟᱱ ᱢᱚᱬᱮ ᱛᱩᱨᱩᱭ ᱦᱚᱲ ᱚᱱᱟ ᱨᱚᱦᱚᱭ ᱥᱚᱢᱚᱭ ᱦᱳᱭ ᱦᱳᱭ ᱤᱧᱼᱤᱧ ᱧᱟᱢ ᱥᱟᱢᱴᱟᱣ ᱛᱟᱞᱟᱝ ᱟ ᱱᱟᱦᱟᱜ ᱟᱫᱚ ᱚᱸᱰᱮ ᱠᱟᱹᱴᱤᱡ ᱞᱟᱝ ᱛᱳᱲᱟ ᱧᱚᱜ ᱠᱟᱛᱮᱫ ᱥᱤ ᱧᱚᱜ ᱠᱟᱛᱮᱫ ᱛᱳᱲᱟ ᱧᱚᱜ ᱠᱟᱛᱮᱫ ᱤᱭᱟᱹ ᱠᱟᱜᱼᱟ ᱦᱳᱭ ᱦᱳᱭ ᱪᱷᱩᱴᱟᱹᱣ ᱩᱛᱟᱹᱨᱚᱜ ᱟᱞᱟᱝ ᱱᱚᱰᱮ ᱞᱟᱝ ᱛᱳᱲᱟ ᱧᱚᱜᱼᱟ ᱵᱚᱨᱚᱝ ᱦᱟᱱᱟ ᱨᱟᱣᱟᱞᱟᱜ ᱫᱚᱞᱟᱝ ᱛᱟᱭᱚᱢᱟ ᱱᱟᱦᱟᱜ

ᱦᱮᱸ ᱦᱳᱭ ᱦᱳᱭ ᱟᱬᱜᱟ ᱫᱷᱟᱨᱟ ᱨᱮᱜᱮ ᱦᱳᱭ ᱢᱟ ᱦᱳᱭ ᱢᱚᱬᱮ ᱵᱟᱥᱟ ᱜᱟᱱ ᱞᱟᱝ ᱢᱮᱛᱟᱣ ᱠᱚᱣᱟ ᱦᱳᱭ ᱦᱳᱭ ᱦᱳᱭ ᱚᱱᱟ ᱟᱲᱮ ᱠᱚ ᱦᱟᱜ ᱟᱨ ᱢᱤᱫᱴᱤᱡ ᱛᱮᱱᱟᱝ ᱜᱟᱱ ᱢᱩᱞᱤᱭᱟᱹ ᱜᱟᱱ ᱢᱩᱞᱤᱭᱟᱹ ᱧᱚᱜᱮᱭᱟ ᱟᱲᱮ ᱱᱟᱦᱟᱜ ᱫᱷᱟᱨᱮᱛᱮ ᱥᱟᱢᱟᱜ ᱦᱳᱭ ᱟᱲᱮ ᱥᱟᱢᱟᱜ ᱱᱟᱦᱟᱜ ᱵᱟᱝ ᱥᱟᱢᱟᱜ ᱞᱮᱠᱷᱟᱱ ᱚᱸᱰᱮ ᱦᱟᱜ ᱜᱷᱟᱥᱚᱜᱼᱟ ᱥᱚᱠᱛᱚ ᱛᱟᱞᱟᱝ ᱦᱳᱭ ᱟᱲᱮ ᱫᱷᱟᱨᱮᱛᱮ ᱥᱟᱯᱷᱟ ᱧᱚᱜ ᱫᱚᱨᱠᱟᱨ ᱵᱟᱠᱷᱟᱱ ᱜᱩᱰᱩ ᱠᱚᱠᱚ ᱢᱟᱸᱠ ᱛᱟᱞᱟᱝ ᱟ

ᱦᱳᱭ ᱦᱳᱭ ᱤᱱᱠᱟᱹ ᱜᱮ ᱱᱟᱦᱟᱜ ᱜᱟᱯᱟ ᱱᱟᱦᱟᱜ ᱤᱧ ᱪᱟᱞᱟᱜ ᱠᱟᱱᱟ ᱥᱮᱛᱟᱜ ᱨᱮ ᱱᱟᱦᱟᱜ ᱦᱮᱸ